ᱟᱞᱮ ᱱᱚᱣᱟ ᱡᱷᱟᱲᱠᱷᱚᱸᱰ ᱦᱚᱱᱚᱛ ᱨᱮ ᱟᱞᱮ ᱫᱚ ᱯᱩᱨᱵᱤ ᱥᱤᱝᱵᱷᱩᱢ ᱯᱩᱨᱵᱤ ᱥᱤᱝᱵᱷᱩᱢ ᱨᱮ ᱢᱮᱱᱟᱜ ᱞᱮᱭᱟ ᱟᱨ ᱟᱞᱮ ᱫᱚ ᱯᱚᱨᱠᱷᱚᱱᱰ ᱢᱚᱥᱟᱵᱩᱱᱤ ᱟᱞᱮ ᱫᱚ ᱪᱟᱥᱟᱞᱮ ᱟᱞᱮ ᱫᱚ ᱥᱮᱨᱢᱟ ᱫᱟᱜ ᱛᱮ ᱞᱮ ᱪᱟᱥᱟ ᱟᱨ ᱡᱮᱢᱚᱱ ᱦᱩᱭᱱᱟ ᱱᱤᱛᱳᱜ ᱱᱟᱦᱟᱸᱜ ᱟᱥᱟᱲ ᱵᱚᱸᱜᱟ ᱠᱚ ᱥᱮᱴᱮᱨᱚᱜ ᱠᱟᱱᱟ ᱦᱮᱸᱥᱮ ᱢᱤᱫ ᱥᱮᱨᱢᱟ ᱜᱮᱞᱮ ᱪᱟᱥᱟ ᱦᱩᱲᱩ ᱫᱚ ᱢᱤᱫ ᱥᱮᱨᱢᱟ ᱜᱮᱞᱮ ᱪᱟᱥᱟ ᱚᱱᱟ ᱫᱚ ᱯᱩᱥ ᱯᱩᱥ ᱢᱟᱜᱽ ᱛᱮᱞᱮ ᱥᱟᱱᱢᱴᱟᱣ ᱡᱟᱣᱨᱟᱭᱟ ᱯᱩᱥ ᱢᱟᱜᱽ ᱛᱮᱞᱮ ᱥᱟᱢᱴᱟᱣ ᱡᱟᱣᱨᱟᱭᱟ ᱚᱱᱟ ᱫᱚ ᱚᱱᱟ ᱥᱟᱢᱴᱟᱣ ᱡᱟᱣᱨᱟ ᱠᱟᱛᱮᱫ ᱤᱱᱟᱹ ᱯᱚᱨᱮ ᱫᱚ ᱦᱚᱲᱮᱡᱽ ᱫᱟᱹᱞ ᱠᱚ ᱨᱟᱢᱲᱟ ᱫᱟᱹᱞ ᱠᱚ ᱢᱩᱜᱽ ᱫᱟᱹᱞ ᱠᱚ ᱤᱱᱟᱹ ᱯᱚᱨᱮ ᱚᱱᱟ ᱞᱮ ᱪᱟᱥᱟ ᱚᱱᱟ ᱞᱮ ᱪᱟᱥᱟ ᱤᱱᱟᱹ ᱯᱚᱨᱮ ᱚᱱᱟ ᱪᱟᱥ ᱯᱚᱨᱮ ᱜᱮ ᱤᱱᱟᱹ ᱯᱚᱨᱮ ᱛᱮ ᱟᱨᱦᱚᱸ ᱚᱱᱟ

ᱟᱥᱟᱲ ᱤᱱᱟᱹ ᱯᱚᱛᱮ ᱟᱨᱦᱚᱸ ᱱᱟᱦᱟᱸᱜ ᱦᱩᱲᱩ ᱞᱮ ᱪᱟᱥᱟ ᱚᱱᱠᱟ ᱜᱮ ᱢᱤᱫ ᱫᱷᱟᱹᱣ ᱜᱮ ᱦᱩᱲᱩ ᱫᱚᱞᱮ ᱪᱟᱥᱟ ᱟᱞᱮ ᱫᱚ